ᱠᱤᱥᱳᱨ ᱠᱤᱥᱠᱩ ᱟᱢ ᱪᱮᱫ ᱠᱚ ᱡᱚᱢ ᱧᱩᱢ ᱠᱩᱥᱤᱭᱟᱜᱼᱟ ᱚᱱᱟ ᱠᱟᱴᱤᱡ ᱞᱟᱹᱭ ᱟᱡᱚᱢ ᱟᱹᱧ ᱢᱮᱥᱮ ᱦᱮᱸ ᱫᱟᱹᱭ ᱤᱧ ᱫᱚ ᱡᱚᱢ ᱧᱩᱧ ᱠᱩᱥᱤᱭᱟᱜᱼᱟ ᱟᱞᱮᱭᱟᱜ ᱯᱚᱨᱚᱵᱽ ᱨᱮ ᱡᱟᱦᱟᱸ ᱦᱩᱭᱩᱜ ᱥᱚᱨᱦᱟᱭ ᱵᱟᱦᱟ ᱨᱮ ᱡᱚᱢ ᱧᱩᱧ ᱠᱩᱥᱤᱭᱟᱜᱼᱟ ᱡᱤᱞ ᱦᱟᱹᱠᱩ ᱡᱤᱞ ᱯᱤᱴᱷᱟᱹ ᱠᱚ ᱛᱟᱯᱚᱨ ᱢᱟᱡᱷᱮ ᱢᱟᱡᱷᱮ ᱵᱟᱹᱭᱦᱟᱹᱲ ᱠᱷᱚᱱᱟᱝ ᱟᱲᱟᱜ ᱠᱚ ᱚᱱᱟ ᱠᱚ ᱡᱚᱢ ᱤᱧᱟᱹᱜ ᱤᱧ ᱜᱚᱜᱚᱣᱟᱜ ᱤᱥᱤᱱ ᱛᱮ ᱟᱹᱰᱤ ᱢᱚᱡᱽ ᱤᱧ ᱵᱩᱡᱷᱟᱹᱣᱟ ᱡᱚᱢ ᱥᱮ ᱟᱹᱰᱤ ᱥᱤᱵᱤᱞ ᱦᱚᱸ ᱟᱹᱭᱠᱟᱹᱜᱼᱟ ᱚᱱᱟ ᱠᱚ ᱡᱚᱢ ᱛᱮ ᱤᱧ ᱫᱚ ᱟᱹᱰᱤ ᱨᱟᱹᱠᱟᱹᱧ ᱟᱹᱭᱠᱟᱹᱣᱟ ᱥᱮ ᱟᱹᱰᱤ ᱨᱟᱹᱥᱠᱟᱹᱧ ᱟᱴᱠᱟᱨᱟ